ᱟᱛᱳ ᱴᱚᱞᱟᱨᱮ ᱮᱱᱮᱡ ᱥᱮᱨᱮᱧ ᱦᱩᱭᱩᱜᱼᱟ ᱟᱛᱳ ᱨᱮᱱ ᱦᱟᱲᱟᱢ ᱵᱩᱲᱦᱤ ᱠᱚ ᱥᱟᱶᱛᱮ ᱜᱤᱫᱟᱹᱨᱼᱯᱤᱫᱟᱹᱨ ᱠᱚ ᱧᱮᱞ ᱠᱚᱣᱟ ᱟᱫᱚ ᱚᱱᱟ ᱢᱟ ᱥᱟᱶ ᱥᱟᱶ ᱛᱮ ᱜᱤᱫᱟᱹᱨᱼᱯᱤᱫᱟᱹᱨ ᱠᱚ ᱦᱟᱲᱟᱢ ᱵᱩᱲᱦᱤ ᱠᱚᱠᱚ ᱧᱮᱞ ᱫᱟᱲᱮᱭᱟᱜ ᱠᱟᱱᱟ ᱟᱨ ᱥᱳᱥᱟᱞ ᱢᱤᱰᱤᱭᱟ ᱨᱮᱫᱚ ᱚᱱᱟ ᱡᱤᱱᱤᱥ ᱠᱟᱱᱟ ᱡᱮ ᱟᱵᱚᱣᱟᱜ ᱮᱱᱮᱡᱼᱥᱮᱨᱮᱧ ᱡᱟᱦᱟᱸ ᱛᱤᱱᱟᱹᱜ ᱜᱮ ᱦᱩᱭᱩᱜ ᱠᱟᱱᱟ ᱡᱚᱠᱷᱚᱱ ᱤᱭᱩᱴᱩᱵᱽ ᱟᱨ ᱵᱟᱝᱢᱟ ᱯᱷᱮᱠᱵᱩᱠ ᱨᱮᱠᱚ ᱟᱲᱟᱜ ᱮᱜᱼᱟ ᱯᱷᱮᱥᱵᱩᱠ ᱨᱮᱵᱚ ᱟᱲᱟᱜᱟ ᱚᱱᱟ ᱵᱟᱝ ᱢᱟ ᱫᱤᱥᱚᱢ ᱦᱚᱲᱠᱚ ᱧᱮᱞ ᱫᱟᱲᱮᱭᱟᱜ ᱠᱟᱱᱟ ᱫᱤᱥᱚᱢ ᱦᱚᱲ ᱡᱚᱠᱷᱚᱱ ᱠᱚ ᱧᱮᱞᱟ ᱮᱱᱠᱷᱟᱱ ᱡᱩᱫᱤ ᱟᱵᱚ ᱱᱟᱯᱟᱭ ᱵᱚᱱ ᱮᱱᱮᱡ ᱥᱮᱨᱮᱧᱫᱼᱟ ᱮᱱᱠᱷᱟᱱ ᱫᱤᱥᱚᱢ ᱦᱚᱲ ᱟᱵᱚ ᱠᱚ ᱥᱟᱨᱦᱟᱣ ᱵᱚᱱᱟ ᱟᱨ ᱥᱟᱨᱦᱟᱣ ᱵᱚᱱ ᱠᱷᱟᱱ ᱠᱚ ᱟᱵᱚᱣᱟᱜ ᱢᱚᱱᱮᱨᱮ ᱨᱟᱹᱥᱠᱟᱹ ᱦᱤᱡᱩᱜᱼᱟ ᱢᱟᱱᱮ ᱱᱚᱝᱠᱟ ᱱᱟᱯᱟᱭ ᱱᱟᱯᱟᱭ ᱮᱱᱮᱡ ᱥᱮᱨᱮᱧ ᱫᱚᱨᱠᱟᱨᱚᱜᱼᱟ ᱡᱮ ᱫᱤᱥᱚᱢ ᱦᱚᱲ ᱠᱚ ᱵᱟᱲᱟᱭ ᱫᱟᱲᱮᱭᱟᱜ ᱢᱟ ᱟᱵᱚ ᱥᱟᱱᱛᱟᱲ ᱠᱚᱣᱟᱜ ᱱᱚᱝᱠᱟ ᱮᱱᱮᱡ ᱥᱮᱨᱮᱧ ᱢᱮᱱᱟᱜᱼᱟ ᱟᱫᱚ ᱟᱵᱚᱨᱮᱱ ᱡᱟᱦᱟᱸ ᱛᱤᱱᱟᱹᱜ ᱜᱮ ᱜᱟᱹᱠᱷᱩᱲ ᱜᱚᱢᱠᱮ ᱠᱚᱦᱚᱸ ᱢᱮᱱᱟᱜ ᱠᱚᱣᱟ ᱩᱱᱠᱩ ᱠᱚᱦᱚᱸ ᱮᱱᱮᱡ ᱥᱮᱨᱮᱧ ᱠᱤᱪᱷᱩ ᱠᱤᱪᱷᱩ ᱠᱚ ᱞᱟᱹᱭ ᱦᱚᱴᱚ ᱟᱠᱟᱫᱼᱟ ᱡᱮᱢᱚᱱ ᱱᱟᱯᱟᱭ ᱱᱟᱯᱟᱭ ᱮᱱᱮᱡ ᱥᱮᱨᱮᱧ ᱢᱟᱱᱮ ᱱᱚᱝᱠᱟ ᱮᱱᱮᱡ ᱞᱮᱠᱷᱟᱱ ᱢᱟᱱᱮ ᱟᱵᱚᱣᱟᱜ ᱟᱹᱨᱤᱪᱟᱹᱞᱤ ᱦᱚᱭ ᱞᱟᱹᱭᱟ ᱚᱱᱟ ᱥᱟᱶ ᱥᱟᱶᱛᱮ ᱫᱤᱥᱚᱢ ᱦᱚᱲ ᱦᱚᱸ ᱚᱱᱟ ᱟᱹᱨᱤᱪᱟᱹᱞᱤ ᱠᱚ ᱵᱟᱲᱟᱭ ᱫᱟᱲᱮᱭᱟᱜ ᱢᱟ ᱴᱷᱤᱠᱟᱹᱭ ᱢᱟᱠᱚ ᱡᱮ ᱥᱟᱱᱛᱟᱲ ᱠᱚᱣᱟᱜ ᱮᱱᱮᱡ ᱥᱮᱨᱮᱧ ᱨᱮ ᱱᱚᱣᱟ ᱫᱤᱥᱚᱢ ᱨᱮᱭᱟᱜ ᱡᱟᱦᱟᱸ ᱛᱤᱱᱟᱹᱜ ᱜᱮ ᱫᱷᱤᱨᱤ ᱫᱟᱨᱮ ᱚᱛ ᱦᱟᱥᱟ ᱡᱟᱦᱟᱸ ᱛᱤᱱᱟᱹᱜ ᱜᱮ ᱰᱚᱰᱷᱟ ᱰᱷᱤᱯᱟᱹ ᱢᱮᱱᱟᱜᱼᱟ ᱜᱟᱰᱟ ᱢᱩᱰᱩ ᱢᱮᱱᱟᱜᱼᱟ ᱚᱱᱟ ᱠᱚᱦᱚᱸ ᱡᱚᱛᱚ ᱞᱟᱹᱭ ᱛᱚᱨᱟᱭᱟᱭ ᱟᱫᱚ ᱚᱱᱟ ᱫᱚ ᱚᱱᱟ ᱥᱳᱥᱟᱞ ᱢᱤᱰᱤᱭᱟ ᱨᱮ ᱡᱚᱛᱚ ᱡᱩᱫᱤ ᱮᱱᱮᱡ ᱥᱮᱨᱮᱧ ᱠᱚᱦᱚᱸ ᱵᱚ ᱞᱟᱹᱭᱟ ᱢᱟᱱᱮ ᱵᱚᱱ ᱧᱮᱞ ᱦᱚᱪᱚᱭᱟ ᱦᱚᱲ ᱴᱷᱮᱱ ᱚᱱᱟ ᱞᱟᱹᱜᱤᱫ ᱢᱟ ᱥᱳᱥᱟᱞ ᱢᱤᱰᱤᱭᱟ ᱜᱮ ᱢᱤᱫᱴᱤᱡ ᱩᱱᱤ ᱫᱩᱣᱟᱨᱟ ᱜᱮ ᱢᱮᱱᱟᱭᱟ ᱡᱮ ᱟᱵᱚᱣᱟᱜ ᱮᱱᱮᱡ ᱥᱮᱨᱮᱧ ᱫᱤᱥᱚᱢ ᱦᱚᱲᱮ ᱯᱟᱥᱱᱟᱣ ᱫᱟᱲᱮᱭᱟᱠᱚᱣᱟ ᱟᱨ ᱱᱟᱯᱟ ᱱᱟᱯᱟᱭ ᱵᱚᱱ ᱮᱱᱮᱡᱼᱟ ᱮᱱᱠᱷᱟᱱ ᱱᱟᱯᱟᱭ ᱠᱷᱚᱱ ᱱᱟᱯᱟᱭ ᱢᱟᱱᱮ ᱫᱤᱥᱚᱢᱦᱚᱲ ᱦᱚᱸᱠᱚ ᱥᱟᱨᱦᱟᱣ ᱵᱚᱱᱟ